ᱟᱵᱚ ᱚᱲᱟᱜ ᱨᱮ ᱢᱤᱫᱴᱮᱱ ᱡᱟᱭᱜᱟ ᱧᱩᱨᱩ ᱢᱮᱱᱟᱜᱼᱟ ᱟᱫᱚ ᱵᱚᱵᱚ ᱛᱟᱠᱚ ᱠᱚ ᱢᱮᱱᱫᱟ ᱚᱱᱟ ᱡᱟᱭᱜᱟ ᱫᱚ ᱪᱮᱫ ᱵᱚᱱ ᱪᱮᱠᱟᱭᱟ ᱟᱫᱚ ᱡᱚᱛᱚ ᱦᱚᱲ ᱜᱮ ᱜᱚᱜᱚ ᱵᱟᱵᱟ ᱠᱚ ᱞᱟᱹᱭ ᱠᱮᱫᱟ ᱢᱮᱨᱚᱢ ᱠᱚ ᱰᱟᱝᱨᱟ ᱠᱚ ᱛᱳᱢᱟᱨ ᱥᱩᱠᱨᱤ ᱠᱩᱡ ᱥᱤᱢ ᱠᱩᱡ ᱥᱤᱢ ᱠᱩᱡ ᱜᱮᱰᱮ ᱠᱩᱡ ᱩᱱᱠᱩ ᱥᱩᱨ ᱨᱮᱱᱟᱜ ᱢᱤᱫᱴᱮᱱ ᱢᱟᱱᱮ ᱢᱤᱫᱴᱮᱱ ᱚᱱᱟ ᱡᱟᱭᱜᱟ ᱫᱚᱵᱚᱱ ᱤᱭᱟᱹᱭᱟᱵᱚᱱ ᱱᱚᱝᱠᱟ ᱟᱹᱥᱩᱞ ᱠᱚᱣᱟ ᱵᱚᱱ ᱟᱫᱚ ᱛᱟᱦᱚᱞᱮ ᱚᱱᱟ ᱨᱮᱫᱚ ᱱᱤᱛᱳᱜ ᱫᱚ ᱠᱷᱟᱴᱟᱣ ᱜᱮ ᱠᱟᱹᱢᱤ ᱦᱩᱭᱩᱜᱼᱟ ᱚᱱᱟ ᱯᱷᱟᱥᱴᱮ ᱛᱟᱞᱚᱦᱮ ᱚᱱᱟ ᱫᱚᱵᱚᱱ ᱪᱮᱠᱟᱭᱟ ᱵᱮᱲᱦᱟᱭ ᱛᱮᱵᱚᱱ ᱮᱴᱮᱛ ᱞᱟᱦᱟᱭᱟ ᱱᱮᱴ ᱛᱮ ᱢᱟᱱᱮ ᱩᱱᱠᱩ ᱵᱟᱠᱚ ᱩᱰᱩᱝ ᱫᱟᱲᱮᱭᱟᱜ ᱞᱮᱠᱟ ᱛᱟᱯᱚᱨᱮ ᱩᱱᱠᱩ ᱵᱟᱠᱚ ᱩᱰᱩᱝ ᱫᱟᱲᱮᱜ ᱞᱮᱠᱟ ᱱᱮᱴ ᱛᱮᱵᱚᱱ ᱜᱷᱮᱨᱟ ᱠᱮᱫ ᱜᱮ ᱛᱟᱨ ᱱᱮᱴ ᱛᱮ ᱫᱭᱮ ᱯᱤᱞᱟᱨ ᱠᱚ ᱞᱟ ᱠᱟᱛᱮ ᱛᱟᱯᱚᱨᱮ ᱮᱥᱠᱟᱨ ᱛᱮᱫᱚ ᱵᱟᱝ ᱦᱩᱭᱩᱜᱼᱟ ᱢᱟᱱᱮ ᱵᱟᱨ ᱯᱮ ᱜᱚᱴᱮᱡ ᱢᱩᱱᱤᱥ ᱠᱚ ᱦᱩᱭᱩᱜᱼᱟ ᱯᱮ ᱦᱚᱲ ᱜᱟᱱ ᱞᱟᱜᱟᱣ ᱜᱚᱲᱚ ᱛᱟᱯᱚᱨᱮ ᱚᱱᱟ ᱳᱞ ᱠᱚᱭ ᱛᱟᱨ ᱱᱮᱴ ᱠᱚ ᱦᱟᱛᱟᱣ ᱟᱜᱩ ᱠᱟᱛᱮ ᱛᱟᱯᱚᱨᱮ ᱚᱱᱟ ᱡᱟᱭᱜᱟ ᱵᱚᱱ ᱮᱴᱮᱛ ᱠᱮᱫᱟ ᱚᱱᱟ ᱯᱚᱨ ᱫᱤᱭᱮ ᱩᱱᱠᱩ ᱛᱚ ᱯᱷᱟᱸᱠᱟ ᱨᱮᱛᱮ ᱵᱟᱠᱚ ᱛᱟᱦᱮᱱᱟ ᱫᱤᱭᱮ ᱟᱵᱟᱨ ᱡᱟ ᱜᱮᱵᱚᱱ ᱠᱟᱹᱴᱤᱡᱼᱠᱟᱹᱴᱤᱡ ᱥᱮ ᱞᱟᱹᱴᱩᱞᱟᱹᱴᱩ ᱡᱟᱦᱟᱸᱞᱮᱠᱟᱱ ᱢᱮᱨᱚᱢ ᱫᱚ ᱞᱟᱹᱴᱩ ᱧᱚᱜ ᱚᱲᱟᱜ ᱦᱩᱭᱩᱜ ᱛᱟᱵᱚᱱᱟ ᱛᱟᱯᱚᱨᱮ ᱢᱟᱪᱟ ᱪᱮᱛᱟᱱ ᱨᱮᱠᱚ ᱛᱟᱦᱮᱱ ᱛᱟᱵᱚᱱᱟ ᱮᱨᱚᱢ ᱫᱚ ᱮᱢᱱᱤ ᱛᱚ ᱵᱟᱨᱦᱮ ᱨᱮᱠᱚ ᱛᱟᱦᱮᱸ ᱞᱮᱱ ᱠᱷᱟᱡ ᱫᱚ ᱤᱡ ᱟᱰᱚ ᱡᱚᱛᱚ ᱜᱮ ᱢᱟᱱᱮ ᱩᱱᱠᱩ ᱫᱚᱠᱚ ᱚᱱᱟ ᱪᱮᱛᱟᱱ ᱨᱮᱠᱚ ᱛᱟᱦᱮᱱᱟ ᱛᱟᱞᱚᱦᱮ ᱦᱚᱜᱼᱚᱭ ᱱᱟ ᱵᱚᱱ ᱪᱮᱠᱟᱭᱟ ᱟᱵᱚ ᱛᱟᱞᱚᱦᱮ ᱚᱱᱟ ᱵᱚᱱ ᱢᱟᱪᱟ ᱪᱮᱛᱟᱱ ᱨᱮᱵᱚᱱ ᱩᱥᱩᱞ ᱠᱚᱣᱟ ᱛᱟᱯᱚᱨᱮ ᱚᱱᱟ ᱢᱟᱪᱟ ᱵᱮᱱᱟᱣ ᱞᱟᱹᱜᱤᱫ ᱵᱟᱨᱭᱟ ᱜᱟᱱ ᱦᱚᱲ ᱢᱟᱫ ᱠᱚ ᱞᱟᱜᱟᱜᱼᱟ ᱢᱟᱫ ᱵᱟᱛᱟ ᱪᱤᱨᱟᱹ ᱠᱟᱛᱮ ᱚᱱᱟ ᱵᱚᱱ ᱢᱟᱪᱟ ᱠᱮᱫᱟ ᱢᱟᱪᱟ ᱠᱟᱛᱮ ᱚᱱᱟ ᱫᱚ ᱦᱩᱭᱮᱱ ᱛᱟᱵᱚᱱᱟ ᱟᱵᱟᱨ ᱱᱚᱛᱮ ᱥᱩᱠᱨᱤ ᱢᱮᱱᱟᱜ ᱠᱚᱛᱟᱵᱚᱱᱟ ᱥᱩᱠᱨᱤ ᱪᱮᱫᱞᱮᱠᱟ ᱵᱚᱱ ᱫᱚᱦᱚ ᱠᱚᱣᱟ ᱚᱱᱟ ᱦᱚᱸᱛᱚ ᱢᱤᱫᱴᱮᱱ ᱜᱚᱜᱚ ᱵᱟᱵᱟ ᱛᱟᱹᱠᱤᱱ ᱠᱤᱱ ᱞᱟᱹᱭᱮᱫᱟ ᱱᱚᱝᱠᱟᱼᱱᱚᱝᱠᱟ ᱟᱫᱚ ᱚᱱᱟ ᱵᱚᱱ ᱛᱟᱞᱚᱦᱮ ᱩᱱᱠᱩ ᱦᱚᱸ ᱟᱞᱟᱫᱟ ᱫᱚᱦᱚ ᱦᱩᱭᱩᱜᱼᱟ ᱥᱩᱠᱨᱤ ᱛᱚ ᱚᱱᱟ ᱦᱚᱸ ᱛᱟᱨ ᱤᱭᱟᱹ ᱜᱤ ᱱᱮᱴ ᱛᱮᱜᱤ ᱜᱷᱮᱨᱟᱭ ᱦᱩᱭᱩᱜᱼᱟ ᱚᱱᱮ ᱯᱤᱞᱟᱨ ᱠᱚ ᱞᱟ ᱜᱚᱫ ᱠᱟᱛᱮ ᱱᱮᱴ ᱵᱚᱱ ᱴᱟᱸᱜᱟᱣ ᱠᱮᱫᱟ ᱥᱩᱠᱨᱤ ᱚᱲᱟᱜ ᱛᱟᱨ ᱯᱷᱟᱸᱠᱟ ᱵᱮᱲᱦᱟᱭ ᱛᱮ ᱛᱟᱯᱚᱨᱮ ᱟᱵᱟᱨ ᱢᱤᱫᱴᱮᱱ ᱚᱱᱟ ᱯᱚᱨᱮ ᱪᱟᱞᱟ ᱜᱮ ᱦᱩᱭᱩᱜᱼᱟ ᱥᱩᱠᱨᱤ ᱫᱚ ᱯᱷᱟᱸᱠᱟ ᱨᱮᱫᱚ ᱛᱟᱦᱮᱸ ᱛᱮᱫᱚ ᱵᱟᱠᱚ ᱛᱟᱦᱮᱱᱟ ᱩᱱᱠᱩ ᱫᱚ ᱞᱟᱹᱴᱩ ᱧᱚᱜ ᱡᱟᱭᱜᱟ ᱫᱚ ᱫᱚᱨᱠᱟᱨᱟ ᱚᱱᱠᱟ ᱩᱱᱠᱩ ᱟ ᱥᱩᱞ ᱠᱮᱫ ᱠᱚᱣᱟ ᱵᱚᱱ ᱛᱟᱨᱯᱚᱨ ᱟᱵᱚ ᱥᱤᱢ ᱠᱚ ᱢᱮᱱᱟᱜ ᱠᱚᱛᱟᱵᱚᱱᱟ ᱥᱤᱢ ᱫᱚ ᱯᱷᱟᱸᱠᱟ ᱨᱮᱫᱚ ᱵᱟᱠᱚ ᱛᱟᱦᱮᱱ ᱛᱟᱵᱚᱱᱟᱛᱚ ᱢᱤᱫᱴᱮᱱ ᱡᱟᱦᱟᱸᱞᱮᱠᱟ ᱮᱲᱮ ᱚᱲᱟᱜ ᱠᱮᱫᱟ ᱵᱚᱱ ᱚᱲᱟᱜ ᱠᱟᱛᱮ ᱠᱟᱹᱴᱤᱡ ᱧᱚᱜ ᱜᱮ ᱥᱤᱢ ᱫᱚ ᱩᱱᱠᱩ ᱞᱟᱹᱜᱤᱫ ᱮᱰᱵᱮᱥᱴᱟᱨ ᱥᱮ ᱡᱟᱦᱟᱱᱟᱜ ᱵᱩᱥᱩᱯᱼᱢᱩᱥᱩᱯ ᱠᱚᱛᱮ ᱫᱟᱯ ᱵᱟᱲᱟ ᱠᱮᱫᱟ ᱵᱚᱱ ᱵᱟᱥ ᱚᱱᱟ ᱯᱚᱨ ᱢᱮᱱᱟᱜ ᱠᱚᱛᱟ ᱵᱚᱱᱟ ᱜᱮᱰᱮ ᱜᱮᱰᱮ ᱫᱚ ᱢᱚᱡᱽ ᱜᱮ ᱚᱱᱠᱟ ᱢᱤᱫᱴᱮᱱ ᱜᱟᱹᱰᱭᱟᱹ ᱞᱟᱭ ᱦᱩᱭᱩᱜᱼᱟ ᱚᱱᱟ ᱜᱟᱹᱰᱭᱟᱹ ᱞᱟ ᱠᱟᱛᱮ ᱢᱤᱫᱴᱮᱱ ᱜᱟᱹᱰᱭᱟᱹ ᱞᱟ ᱠᱟᱛᱮ ᱩᱱᱠᱩ ᱚᱱᱟ ᱨᱮᱠᱚ ᱯᱷᱮᱰᱚᱜ ᱚᱱᱟ ᱨᱮᱠᱚ ᱛᱟᱦᱮᱱᱟ ᱡᱚᱢ ᱧᱩ ᱠᱟᱛᱮ ᱯᱷᱮᱰᱚᱜ ᱟᱠᱚ ᱛᱳᱢᱟᱨ ᱩᱱᱠᱩ ᱟᱹᱜᱩ ᱠᱟᱛᱮ ᱛᱟᱨᱯᱚᱨᱮ ᱰᱟᱝᱨᱟ ᱢᱮᱱᱟᱜ ᱠᱚᱣᱟ ᱰᱟᱝᱨᱟ ᱦᱚᱸ ᱚᱱᱠᱟᱜᱮ ᱚᱲᱟᱜ ᱦᱩᱭᱩᱜᱼᱟ ᱢᱤᱫᱴᱮᱱ ᱵᱩᱥᱩᱯ ᱛᱮᱫᱚ ᱡᱟᱦᱟᱱᱟᱜ ᱮᱰᱵᱮᱥᱴᱟᱨ ᱛᱮ ᱫᱟᱵ ᱠᱟᱛᱮ ᱚᱲᱟᱜᱟᱵᱚᱱ ᱛᱟᱨᱯᱚᱨᱮ ᱩᱱᱠᱩ ᱪᱮᱫᱠᱚ ᱡᱚᱢᱟ ᱚᱱᱟᱦᱚᱸ ᱞᱟᱹᱭ ᱦᱩᱭᱩᱜᱼᱟ ᱛᱚ ᱛᱟᱯᱚᱨᱮ ᱢᱮᱨᱚᱢ ᱫᱚ ᱩᱱᱠᱩ ᱫᱚ ᱜᱩᱯᱤ ᱤᱫᱤᱭᱮ ᱞᱟᱹᱜᱤᱫ ᱠᱚᱼᱡᱚᱱ ᱫᱚᱦᱚ ᱦᱩᱭᱩᱜᱼᱟ ᱩᱱᱠᱩ ᱥᱮᱛᱟᱜ ᱜᱩᱯᱤ ᱤᱫᱤ ᱜᱷᱟᱸᱥ ᱠᱚ ᱟ ᱛᱤᱧ ᱵᱟᱲᱟᱭᱟ ᱛᱟᱯᱚᱨᱮ ᱚᱱᱟ ᱯᱚᱨ ᱢᱮᱱᱟᱜ ᱵᱚᱱᱟ ᱥᱩᱠᱨᱤ ᱥᱩᱠᱨᱤ ᱫᱚ ᱩᱱᱠᱩ ᱦᱚᱸ ᱱᱩᱱᱟᱹᱜ ᱦᱚᱲ ᱧᱮᱞ ᱞᱟᱹᱜᱤᱫ ᱢᱮᱱᱟᱜ ᱵᱚᱱᱟ ᱥᱩᱠᱨᱤ ᱵᱚᱱ ᱞᱩᱵᱩᱜ ᱠᱩᱡ ᱚᱱᱟᱠᱩᱡ ᱡᱚᱢ ᱵᱟᱲᱟ ᱠᱟᱛᱮ ᱟᱵᱟᱨ ᱟ ᱛᱤᱧ ᱦᱚᱸ ᱤᱫᱤ ᱦᱩᱭᱩᱜ ᱜᱮᱭᱟ ᱩᱱᱠᱩ ᱟ ᱛᱤᱧ ᱵᱟᱲᱟ ᱠᱟᱛᱮ ᱤᱧ ᱟᱵᱟᱨ ᱟᱭᱩᱵ ᱵᱮᱞᱟ ᱧᱮᱞ ᱠᱟᱛᱮ ᱦᱚᱨ ᱫᱷᱟᱨᱮ ᱦᱩᱭᱩᱜᱼᱟ ᱢᱮᱨᱚᱢ ᱥᱤᱢ ᱫᱚ ᱡᱚᱢ ᱵᱟᱲᱟ ᱮᱢ ᱠᱟᱛᱮ ᱚᱱᱟ ᱨᱮᱠᱚ ᱟ ᱛᱤᱧ ᱵᱟᱲᱟ ᱨᱟᱪᱟ ᱠᱚᱨᱮ ᱚᱱᱟ ᱠᱚᱨᱮᱜᱮ ᱟᱨ ᱦᱮᱸ ᱟᱵᱟᱨ ᱛᱳᱢᱟᱨ ᱤᱭᱟᱹ ᱛᱳᱢᱟᱨ ᱜᱮᱰᱮ ᱠᱩᱡ ᱦᱚᱸ ᱚᱱᱠᱟᱜᱮ ᱡᱚᱢ ᱵᱟᱲᱟ ᱮᱢ ᱠᱟᱛᱮ ᱜᱟᱹᱰᱭᱟᱹ ᱠᱷᱚᱡ ᱠᱚ ᱨᱟᱠᱟᱵᱼᱟ ᱧᱮᱧᱮᱞ ᱦᱩᱭᱩᱜᱼᱟ ᱛᱤᱨᱮᱠᱚ ᱨᱟᱠᱟᱵ ᱠᱟᱱᱟ ᱥᱮ ᱪᱮᱠᱟᱜ ᱠᱟᱱᱟ ᱚᱱᱟ ᱦᱚᱸᱠᱚ ᱢᱚᱡᱽ ᱜᱮ ᱱᱟᱯᱟᱭ ᱛᱮᱜᱤ ᱧᱮᱞ ᱫᱟᱨᱟᱢ ᱦᱩᱭᱩᱜ ᱛᱟᱵᱚᱱᱟ ᱰᱟᱝᱨᱟ ᱦᱚᱸ ᱚᱱᱠᱟᱜᱮ ᱰᱟᱝᱨᱟ ᱦᱚᱸ ᱧᱮᱞ ᱠᱟᱛᱮ ᱛᱳᱢᱟᱨ ᱱᱟᱯᱟᱭ ᱛᱮᱜᱮ ᱟᱹᱛᱤᱧ ᱵᱟᱲᱟ ᱟᱹᱭᱩᱵ ᱵᱮᱞᱟ ᱛᱮᱦᱮᱧ ᱥᱮᱛᱟᱜ ᱮᱢ ᱟᱲᱟᱜ ᱠᱮᱫ ᱠᱚᱣᱟ ᱛᱟᱯᱚᱨᱮ ᱫᱟᱜ ᱠᱚ ᱧᱩ ᱵᱟᱲᱟ ᱠᱟᱛᱮᱢ ᱟᱲᱟᱜ ᱠᱮᱫ ᱠᱚᱣᱟ ᱰᱟᱝᱨᱟ ᱠᱚ ᱦᱚᱸ ᱢᱚᱡᱽ ᱜᱮ ᱱᱟᱯᱟᱭ ᱜᱮ ᱜᱟᱹᱭ ᱜᱩᱯᱤ ᱟᱹᱜᱩ ᱠᱚᱣᱟ ᱵᱚᱱ ᱛᱟᱯᱚᱨᱮ ᱟᱵᱟᱨ ᱟᱭᱩᱵ ᱵᱮᱞᱟ ᱫᱚ ᱟᱫᱮᱨ ᱵᱟᱲᱟ ᱠᱟᱛᱮ ᱛᱚᱞ ᱵᱟᱲᱟ ᱠᱟᱛᱮᱵᱚᱱ ᱥᱤᱧ ᱵᱟᱲᱟ ᱠᱟᱠᱚᱣᱟ